ᱨᱩᱴᱤᱱ ᱨᱮ ᱟᱹᱰᱤ ᱜᱟᱱ ᱚᱱᱠᱟᱱ ᱡᱤᱱᱤᱥ ᱢᱮᱱᱟᱜᱼᱟ ᱡᱮ ᱚᱱᱟ ᱨᱮ ᱟᱹᱰᱤ ᱠᱤᱪᱷᱩ ᱢᱮᱥᱟ ᱦᱩᱭᱩᱜᱼᱟ ᱨᱩᱴᱤᱱ ᱞᱟᱹᱜᱤᱱ ᱨᱮ ᱢᱤᱫᱴᱟᱝ ᱴᱟᱭᱤᱢ ᱴᱮᱵᱚᱞ ᱵᱮᱱᱟᱣ ᱦᱩᱭᱩᱜᱼᱟ ᱟᱨ ᱚᱱᱟ ᱟᱫᱷᱟᱨᱛᱮ ᱚᱱᱟ ᱯᱷᱳᱞᱳ ᱦᱩᱭᱩᱜᱼᱟ ᱥᱮᱛᱟᱜ ᱵᱮᱨᱮᱫ ᱠᱟᱛᱮᱫ ᱱᱟᱯᱟᱭᱛᱮ ᱵᱨᱟᱥ ᱯᱷᱨᱟᱥ ᱩᱢ ᱯᱷᱟᱨᱪᱟ ᱵᱟᱲᱟ ᱠᱟᱛᱮ ᱟᱨ ᱦᱚᱸ ᱩᱢ ᱵᱟᱲᱟ ᱠᱟᱛᱮ ᱱᱤᱡᱮᱨᱟᱜ ᱠᱟᱹᱢᱤ ᱦᱚᱨᱟ ᱨᱮ ᱞᱟᱜᱟᱣ ᱦᱩᱭᱩᱜᱼᱟ ᱨᱩᱴᱤᱱ ᱡᱩᱫᱤ ᱵᱟᱝ ᱛᱟᱦᱮᱱᱟ ᱮᱱᱠᱷᱟᱱ ᱫᱚ ᱢᱟᱹᱱᱢᱤ ᱡᱤᱵᱚᱱ ᱨᱮ ᱟᱹᱰᱤ ᱠᱤᱪᱷᱩ ᱠᱷᱚᱱᱟᱜ ᱵᱟᱝ ᱵᱚᱱ ᱴᱷᱤᱠᱟᱹ ᱫᱟᱲᱮᱭᱟᱜᱼᱟ ᱨᱩᱴᱤᱱ ᱨᱮ ᱛᱟᱦᱮᱸ ᱞᱮᱱᱠᱷᱟᱱ ᱫᱚ ᱟᱹᱰᱤ ᱜᱟᱱ ᱠᱟᱹᱢᱤ ᱦᱚᱨᱟ ᱠᱚ ᱦᱚᱸ ᱥᱚᱸᱜᱮ ᱜᱮ ᱥᱟᱹᱛ ᱦᱚᱨᱟᱜᱼᱟ ᱟᱨ ᱦᱚᱲᱢᱚ ᱡᱤᱣᱤ ᱠᱚ ᱦᱚᱸ ᱱᱟᱯᱟᱭᱛᱮ ᱛᱟᱦᱮᱱᱟ